ᱢᱚᱬᱮ ᱥᱮᱨᱢᱟ ᱢᱟᱲᱟᱝ ᱨᱮ ᱞᱩᱜᱩᱵᱩᱨᱩ ᱧᱮᱞᱤᱧ ᱪᱟᱞᱟᱣ ᱞᱮᱱᱟ ᱞᱩᱜᱩ ᱵᱩᱨᱩ ᱨᱮ ᱟᱭᱢᱟ ᱟᱭᱢᱟ ᱫᱷᱤᱨᱤ ᱫᱟᱨᱮ ᱱᱟᱹᱲᱤ ᱛᱮ ᱥᱟᱡᱟᱣ ᱟᱠᱟᱱ ᱟᱹᱰᱤ ᱦᱟᱹᱨᱭᱟᱹᱲ ᱜᱮ ᱧᱮᱞᱚᱜ ᱠᱟᱱᱟ ᱵᱩᱨᱩ ᱪᱮᱛᱟᱱ ᱠᱷᱚᱱ ᱫᱟᱜ ᱞᱤᱸᱡᱤ ᱟᱬᱜᱚᱱ ᱠᱟᱱᱟ ᱚᱱᱟᱛᱮ ᱟᱹᱰᱤ ᱱᱟᱯᱟᱭ ᱞᱩᱜᱩ ᱵᱩᱨᱩ ᱧᱮᱞᱚᱜ ᱠᱟᱱᱟ ᱚᱱᱟᱛᱮ ᱚᱱᱟ ᱞᱩᱜᱩ ᱵᱩᱨᱩ ᱧᱮᱞ ᱠᱟᱛᱮᱜ ᱟᱹᱰᱤ ᱨᱟᱹᱥᱠᱟᱹ ᱵᱩᱡᱷᱟᱹᱣ ᱠᱮᱫᱟ ᱟᱨᱦᱚᱸ ᱟᱭᱢᱟ ᱟᱭᱢᱟ ᱦᱚᱲ ᱠᱚ ᱥᱮᱱ ᱟᱠᱟᱱ ᱩᱱᱠᱩ ᱟᱭᱢᱟ ᱟᱭᱢᱟ ᱦᱚᱲ ᱠᱚ ᱥᱟᱶ ᱜᱚᱞᱯᱷᱚ ᱜᱟᱞᱢᱟᱨᱟᱣ ᱟᱹᱰᱤ ᱨᱟᱹᱥᱠᱟᱹᱧ ᱵᱩᱡᱷᱟᱹᱣ ᱠᱮᱫᱟ ᱟᱨ ᱞᱩᱜᱩ ᱵᱩᱨᱩ ᱪᱮᱛᱟᱱ ᱠᱚᱨᱮ ᱟᱭᱢᱟ ᱟᱭᱢᱟ ᱫᱚᱠᱟᱱ ᱠᱚ ᱢᱮᱱᱟᱜᱼᱟ ᱚᱱᱟ ᱠᱚ ᱧᱮᱞ ᱠᱟᱛᱮ ᱟᱹᱰᱤ ᱨᱟᱹᱥᱠᱟᱹᱧ ᱵᱩᱡᱷᱟᱹᱣ ᱠᱮᱫᱟ